ᱦᱮᱸ ᱦᱮᱸ ᱜᱚᱢᱠᱮ ᱡᱚᱦᱟᱨ ᱜᱮ ᱦᱮᱸ ᱦᱮᱸ ᱦᱮᱸ ᱞᱟᱹᱭ ᱢᱮ ᱦᱮᱸ ᱦᱮᱸ ᱪᱤᱲᱭᱟᱠᱷᱟᱱᱟ ᱫᱚ ᱢᱳᱴᱟᱢᱩᱴᱤ ᱦᱟᱸᱜ ᱟᱞᱮᱭᱟᱜ ᱟᱫᱷᱟᱨ ᱛᱮᱫᱚ ᱚᱱᱠᱟ ᱫᱚ ᱥᱮᱛᱟᱜ ᱟᱴ ᱵᱟᱡᱟᱜ ᱠᱷᱚᱱᱜᱮ ᱦᱟᱸᱜ ᱠᱷᱩᱞᱟᱹᱜ ᱠᱟᱱᱟ ᱦᱮᱸᱥᱮ ᱟᱨ ᱚᱱᱠᱟ ᱫᱚ ᱟᱹᱭᱩᱵ ᱢᱳᱴᱟᱢᱩᱴᱤ ᱯᱟᱸᱪ ᱵᱟᱡᱟᱣ ᱦᱟᱹᱨᱤᱡ ᱠᱷᱩᱞᱟᱹᱣ ᱛᱟᱦᱮᱱᱟ ᱦᱳᱭ ᱫᱤᱱ ᱵᱷᱳᱨ ᱜᱮ ᱠᱷᱩᱞᱟᱹᱣ ᱛᱟᱦᱮᱱᱟ ᱟᱫᱚ ᱦᱟᱸᱜ ᱡᱟᱦᱟᱸ ᱪᱤᱲᱤᱭᱟ ᱠᱷᱟᱱᱟ ᱡᱟᱦᱟᱸᱨᱮ ᱩᱱᱠᱩ ᱡᱟᱱᱣᱟᱨ ᱠᱚᱠᱚ ᱛᱟᱦᱮᱱᱟ ᱚᱸᱰᱮ ᱫᱚ ᱦᱟᱸᱜ ᱫᱤᱱ ᱵᱷᱳᱨ ᱜᱮ ᱟᱨ ᱚᱱᱟ ᱠᱷᱚᱱ ᱡᱟᱦᱟᱸ ᱱᱟᱦᱟᱸᱜ ᱵᱟᱦᱨᱮ ᱥᱮᱱ ᱡᱮᱢᱚᱱ ᱦᱟᱸᱜ ᱢᱟᱱᱮ ᱚᱱᱟᱫᱚ ᱵᱟᱦᱟ ᱵᱟᱜᱟᱱ ᱡᱟᱦᱟᱸ ᱦᱟᱸᱜ ᱵᱚᱱ ᱵᱮᱱᱟᱣ ᱟᱠᱟᱫᱼᱟ ᱚᱱᱛᱮ ᱫᱚ ᱦᱟᱸᱜ ᱢᱳᱴᱟᱢᱩᱴᱤ ᱠᱷᱩᱞᱟᱹᱣ ᱛᱟᱦᱮᱱ ᱜᱮᱭᱟ ᱦᱮᱸ ᱦᱳᱭ ᱟᱫᱚ ᱱᱟᱦᱟᱸᱜ ᱡᱟᱱᱣᱟᱨ ᱫᱚ ᱦᱟᱸᱜ ᱟᱥᱚᱞᱮ ᱧᱮᱧᱮᱞ ᱫᱚᱨᱥᱚᱠ ᱠᱚᱠᱚ ᱦᱤᱡᱩᱜᱼᱟ ᱮᱱᱠᱷᱟᱱ ᱪᱤᱠᱟᱹᱭᱮᱱᱟ ᱢᱟᱱᱮ ᱧᱤᱫᱟᱹ ᱞᱮᱱᱠᱷᱟᱱ ᱫᱚ ᱵᱟᱠᱚ ᱵᱩᱡᱷᱟᱹᱣᱟ ᱦᱚᱲ ᱦᱟᱱᱛᱮ ᱱᱟᱛᱮ ᱠᱚ ᱯᱟᱨᱚᱢ ᱜᱚᱫᱚᱜ ᱟᱠᱚ ᱮᱢᱟᱱ ᱜᱚᱫᱚᱜ ᱟᱠᱚ ᱟᱨ ᱩᱱᱠᱩ ᱡᱟᱱᱣᱟᱨ ᱠᱚᱦᱚᱸ ᱧᱤᱫᱟᱹ ᱵᱮᱯᱟᱨ ᱫᱚ ᱠᱟᱹᱡ ᱜᱮᱜᱮᱨ ᱥᱟᱱᱟ ᱠᱚᱣᱟ ᱮᱢᱟᱱ ᱥᱟᱱᱟ ᱠᱚᱣᱟ ᱮᱱᱠᱷᱟᱱ ᱦᱚᱲ ᱠᱚ ᱡᱮᱢᱚᱱ ᱟᱞᱚ ᱠᱚ ᱠᱷᱚᱛᱤᱜ ᱞᱟᱹᱜᱤᱫ ᱛᱮ ᱱᱟᱦᱟᱸᱜ ᱢᱳᱴᱟᱢᱩᱴᱤ ᱫᱤᱱ ᱵᱷᱳᱨ ᱜᱮ ᱩᱱᱠᱩᱣᱟᱜ ᱫᱚ ᱫᱮᱠᱷᱟᱣ ᱨᱮᱱᱟᱜ ᱢᱮᱱᱟᱜᱼᱟ ᱱᱤᱭᱚᱢ ᱦᱮᱸ ᱥᱮ ᱦᱳᱭ ᱥᱤᱧ ᱵᱮᱲᱟ ᱜᱮ ᱱᱟᱦᱟᱸᱜ ᱥᱤᱥᱴᱮᱢ ᱫᱚ ᱦᱮᱱᱟᱜᱼᱟ ᱦᱮᱸ ᱦᱮᱸ ᱴᱤᱠᱤᱴ ᱠᱚᱫᱚ ᱦᱟᱸᱜ ᱚᱱᱠᱟ ᱫᱚ ᱠᱚᱢ ᱫᱷᱟᱨᱟ ᱜᱮᱭᱟ ᱦᱟᱸᱜ ᱢᱳᱴᱟᱢᱩᱴᱤ ᱢᱚᱬᱮᱜᱮᱞ ᱴᱟᱠᱟ ᱢᱚᱬᱮ ᱜᱮᱞ ᱴᱟᱠᱟ ᱦᱟᱸᱜ ᱴᱤᱠᱤᱴ ᱫᱚ ᱢᱮᱱᱟᱜ ᱛᱟᱵᱚᱱᱟ ᱦᱮᱞᱳ ᱦᱮᱸ ᱦᱮᱸ ᱦᱮᱸ ᱦᱮᱸ ᱴᱷᱤᱠ ᱜᱮᱭᱟ ᱛᱟᱵᱚᱱ ᱦᱟᱸᱜ ᱟᱫᱚ ᱚᱱᱠᱟ ᱫᱚ ᱫᱤᱱᱜᱮ ᱦᱟᱸᱜ ᱚᱱᱠᱟ ᱫᱚ ᱱᱚᱰᱮ ᱠᱷᱩᱞᱟᱹᱣ ᱛᱟᱦᱮᱱ ᱜᱮᱭᱟ ᱟᱨ ᱱᱤᱛᱚᱜ ᱵᱚᱱᱫᱚ ᱨᱮᱭᱟᱜ ᱫᱚ ᱥᱤᱡᱮᱱ ᱵᱟᱹᱪᱩᱜᱼᱟ ᱦᱮᱸᱥᱮ ᱡᱚᱛᱚᱣᱟᱜ ᱜᱮ ᱢᱳᱴᱟᱢᱩᱴᱤ ᱟᱵᱚ ᱡᱟᱦᱟᱸ ᱛᱤᱱᱟᱹᱜ ᱜᱮ ᱦᱟᱸᱜ ᱟᱵᱚ ᱥᱟᱱᱛᱟᱲ ᱥᱚᱢᱟᱡᱽ ᱨᱮ ᱡᱟᱦᱟᱸ ᱛᱤᱱᱟᱹᱜ ᱜᱮ ᱫᱚᱨᱠᱟᱨ ᱨᱮᱱᱟᱜ ᱢᱮᱱᱟᱜ ᱛᱟᱵᱚᱱᱟ ᱢᱳᱴᱟᱢᱩᱴᱤ ᱦᱟᱸᱜ ᱠᱤᱪᱷᱩ ᱱᱚᱰᱮ ᱫᱚ ᱧᱟᱢᱚᱜᱼᱟ ᱦᱮᱸ ᱥᱮ ᱠᱤᱨᱤᱧ ᱟᱹᱠᱷᱨᱤᱧ ᱦᱚᱸ ᱟᱨ ᱚᱱᱟ ᱥᱩᱨᱼᱥᱩᱯᱩᱨ ᱨᱮ ᱵᱟᱡᱟᱨ ᱢᱮᱱᱟᱜᱼᱟ ᱵᱟᱡᱟᱨ ᱨᱮᱦᱚᱸ ᱚᱱᱠᱟ ᱫᱚ ᱢᱳᱴᱟᱢᱩᱴᱤ ᱦᱟᱱᱟ ᱱᱚᱣᱟ ᱠᱤᱨᱤᱧ ᱦᱚᱸ ᱧᱟᱢᱚᱜᱼᱟ ᱥᱟᱶᱛᱮ ᱦᱮᱸ ᱦᱮᱸ ᱚᱱᱟ ᱴᱟᱣᱟᱨ ᱵᱳᱫᱷᱚᱭ ᱯᱨᱚᱵᱞᱮᱢᱮᱫ ᱟᱭ ᱚᱱᱠᱟ ᱴᱷᱤᱠ ᱢᱚᱛᱚ ᱠᱞᱤᱭᱟᱨ ᱵᱟᱭ ᱟᱸᱡᱚᱢᱚᱜ ᱠᱟᱱᱟ ᱴᱩᱲᱩᱜ ᱴᱩᱲᱩᱜ ᱫᱷᱟᱨᱟ ᱦᱮᱸ ᱪᱮᱫ ᱞᱮᱠᱟ ᱵᱤᱱ ᱞᱟᱹᱭ ᱠᱮᱫᱼᱟ ᱦᱮᱸ ᱵᱷᱤᱲ ᱢᱟ ᱢᱳᱴᱟᱢᱩᱴᱤ ᱪᱟᱞᱟᱜ ᱠᱟᱱᱟ ᱱᱤᱭᱟᱹ ᱜᱷᱟᱹᱲᱤ ᱟᱨ ᱜᱚᱨᱚᱢ ᱜᱚᱨᱚᱢ ᱢᱟ ᱜᱚᱨᱚᱢ ᱠᱟᱱ ᱜᱮᱭᱟ ᱟᱨ ᱥᱤᱡᱮᱱ ᱢᱳᱴᱟᱢᱩᱴᱤ ᱱᱤᱛᱚᱝ ᱫᱚ ᱦᱟᱸᱜ ᱟᱨ ᱠᱤᱪᱷᱩ ᱥᱤᱡᱮᱱ ᱵᱟᱹᱠᱤ ᱢᱮᱱᱟᱜᱼᱟ ᱤᱱᱟᱹ ᱯᱚᱨᱮ ᱫᱚ ᱦᱟᱸᱜ ᱢᱟ ᱚᱱᱛᱮ ᱪᱟᱥᱵᱟᱥ ᱥᱤᱡᱤᱱ ᱠᱚ ᱮᱱᱠᱷᱟᱱ ᱦᱚᱲ ᱠᱚ ᱢᱳᱴᱟᱢᱩᱴᱤ ᱫᱚᱢᱮ ᱫᱷᱟᱨᱟ ᱜᱮᱠᱚ ᱵᱮᱵᱷᱟᱨᱮᱜᱼᱟ ᱠᱚ ᱟᱹᱰᱤ ᱡᱳᱨ ᱜᱮᱠᱚ ᱦᱤᱡᱩᱜ ᱠᱟᱱ ᱛᱟᱵᱳᱱᱟ ᱟᱨ ᱧᱮᱧᱮᱞ ᱠᱚ ᱦᱮᱸ ᱮᱱᱠᱷᱟᱱ ᱱᱤᱭᱟᱹ ᱜᱷᱟᱹᱲᱤ ᱫᱚ ᱢᱳᱴᱟᱢᱩᱴᱤ ᱦᱟᱸᱜ ᱦᱤᱡᱩᱜ ᱜᱮᱭᱟ ᱵᱷᱤᱲᱚᱜ ᱜᱮᱭᱟ ᱦᱮᱸ ᱦᱮᱸ ᱴᱷᱤᱠ ᱴᱷᱤᱠ ᱦᱮᱸ ᱡᱚᱦᱟᱨ ᱡᱚᱦᱟᱨ ᱦᱮᱸ